ᱟᱵᱚ ᱢᱟᱱᱣᱟ ᱡᱤᱭᱚᱱ ᱨᱮ ᱵᱮᱭᱟᱢ ᱫᱚ ᱟᱹᱰᱤᱜᱮ ᱠᱟᱹᱢᱤᱨᱮ ᱞᱟᱜᱟᱜ ᱛᱟᱵᱚᱱᱟ ᱥᱮ ᱟᱹᱰᱤᱜᱮ ᱵᱮᱭᱟᱢ ᱨᱮᱱᱟᱜ ᱦᱚᱸ ᱫᱚᱨᱠᱟᱨ ᱢᱮᱱᱟᱱᱟᱜ ᱠᱟᱫ ᱛᱟᱵᱚᱱᱟ ᱥᱮ ᱡᱟᱹᱨᱩᱲ ᱢᱮᱱᱟᱜ ᱠᱟᱫ ᱛᱟᱵᱚᱱᱟ ᱵᱮᱭᱟᱢ ᱞᱮᱠᱷᱟᱱ ᱟᱵᱚ ᱦᱚᱲᱢᱚ ᱴᱷᱤᱠ ᱛᱟᱦᱮᱱᱟ ᱵᱮᱭᱟᱢᱫᱚ ᱵᱤᱥᱮᱥ ᱠᱟᱭᱟᱛᱮ ᱥᱮᱛᱟᱜ ᱥᱮᱛᱟᱜ ᱧᱚᱜ ᱢᱟᱱᱮ ᱫᱟᱹᱛᱟᱹᱱᱤ ᱞᱟᱦᱟ ᱥᱮ ᱢᱟᱡᱟᱱ ᱵᱮᱲᱟ ᱠᱟᱹᱴᱤᱡ ᱫᱟᱹᱲ ᱞᱚᱞᱚ ᱠᱟᱛᱮ ᱥᱮ ᱧᱤᱨ ᱞᱚᱞᱚ ᱠᱟᱛᱮ ᱵᱮᱭᱟᱢ ᱠᱚᱨᱟᱣ ᱞᱮᱠᱷᱟᱡ ᱟᱹᱰᱤ ᱱᱟᱯᱟᱭᱚᱜᱼᱟ ᱱᱚᱣᱟ ᱡᱳᱜᱽ ᱵᱮᱭᱟᱢ ᱫᱚ ᱵᱷᱮᱜᱟᱨ ᱵᱷᱮᱜᱟᱨ ᱨᱩᱯ ᱢᱮᱱᱟᱜ ᱠᱟᱫᱟ ᱨᱩᱚ ᱦᱚᱸ ᱞᱟᱹᱭ ᱜᱟᱱᱚᱜᱼᱟ ᱢᱤᱫᱴᱟᱝ ᱨᱩᱯ ᱫᱚ ᱵᱷᱮᱜᱟᱨ ᱵᱷᱮᱜᱟᱨ ᱨᱩᱯ ᱢᱮᱱᱟᱜ ᱠᱟᱫᱟ ᱵᱤᱵᱷᱤᱱᱱᱚ ᱟᱹᱰᱤ ᱨᱚᱠᱚᱢ ᱵᱮᱱᱟᱣ ᱵᱮᱭᱟᱢ ᱨᱮᱱᱟᱜ ᱟᱹᱰᱤ ᱨᱚᱠᱚᱢ ᱨᱩᱯ ᱧᱮᱞ ᱧᱟᱢᱚᱜᱼᱟ

ᱚᱱᱟᱛᱮ ᱞᱟᱹᱭ ᱜᱟᱱᱚᱜᱼᱟ ᱡᱮ ᱵᱮᱭᱟᱢ ᱫᱚ ᱮᱠᱫᱚᱢ ᱟᱹᱰᱤ ᱡᱟᱨᱩᱲ ᱜᱮᱭᱟ ᱤᱱᱟᱹᱠᱷᱟᱱ ᱦᱚᱲᱢᱚ ᱴᱷᱤᱠ ᱛᱟᱦᱮᱱᱟ